ᱦᱮᱞᱳ ᱦᱮᱸ ᱦᱮᱸ ᱞᱟᱹᱭ ᱢᱮ ᱢᱟ ᱦᱮᱸ ᱛᱚ ᱦᱮᱸ ᱟᱪᱪᱷᱟ ᱟᱪᱪᱷᱟ ᱪᱤᱠᱤᱛᱥᱥᱟ ᱫᱚ ᱡᱚᱛᱚᱜᱮ ᱵᱷᱟᱹᱜᱤ ᱠᱤᱪᱷᱩᱜᱮ ᱡᱚᱛᱚ ᱠᱤᱪᱷᱩᱜᱮ ᱢᱮᱱᱟᱜ ᱠᱟᱫᱟ ᱟᱫᱚ ᱚᱠᱟ ᱞᱮᱠᱟᱭ ᱨᱩᱣᱟᱹᱜ ᱠᱟᱱᱟ ᱮᱱᱛᱮᱜ ᱢᱮᱞᱮᱨᱤᱭᱟ ᱰᱮᱝᱜᱩ ᱡᱟᱸᱦᱟ ᱛᱟᱯᱚᱨᱮ ᱡᱟᱸᱦᱟ ᱠᱚᱨᱮ ᱨᱟᱹᱯᱩᱫᱚᱜᱼᱟ ᱥᱮ ᱦᱟᱱᱟ ᱱᱟᱣᱟ ᱦᱚᱲ ᱠᱚᱦᱚᱸ ᱱᱚᱰᱮ ᱵᱷᱚᱛᱛᱤᱞᱮ ᱦᱟᱛᱟᱣ ᱠᱚᱣᱟ ᱟᱨ ᱡᱚᱛᱱᱚ ᱥᱚᱦᱚᱠᱟᱨᱛᱮ ᱟᱨ ᱟᱞᱮᱞᱮ ᱧᱮᱞ ᱠᱚᱣᱟ ᱟᱨ ᱨᱟᱱ ᱠᱚᱦᱚᱸᱞᱮ ᱮᱢᱟ ᱠᱚᱜᱮᱭᱟ ᱟᱨᱞᱮ ᱵᱮᱥ ᱠᱚᱜᱮᱭᱟ ᱟᱫᱚ ᱚᱱᱟ ᱫᱚ ᱪᱮᱫᱠᱟᱭ ᱵᱮᱥᱚᱜ ᱠᱟᱱᱟ ᱵᱟᱠᱷᱟᱱ ᱫᱚ ᱯᱮ ᱢᱟᱦᱟ ᱢᱚᱲᱮ ᱢᱟᱦᱟ ᱚᱱᱠᱟ ᱦᱚᱞᱮ ᱫᱚᱦᱚ ᱠᱚᱣᱟ ᱟᱫᱚ ᱡᱚᱫᱤ ᱵᱮᱥᱤ ᱜᱷᱟᱣ ᱠᱷᱟᱱ ᱫᱚ ᱩᱱ ᱜᱷᱟᱹᱲᱤᱡ ᱢᱟᱱᱮ ᱩᱱᱫᱤᱱ ᱫᱚ ᱵᱟᱝ ᱠᱤᱪᱷᱩ ᱫᱤᱱ ᱦᱮᱸ ᱰᱮᱝᱜᱩ ᱨᱮᱱᱟᱜ ᱡᱚᱛᱚ ᱠᱤᱪᱷᱩ ᱢᱟᱱᱮ ᱰᱮᱝᱜᱩ ᱫᱚ ᱟᱥᱚᱞᱨᱮ ᱥᱤᱠᱲᱤᱡ ᱜᱮᱨᱛᱮ ᱦᱩᱭᱩᱜ ᱟᱛᱚ ᱚᱱᱟ ᱠᱷᱟᱹᱛᱤᱨᱛᱮ ᱱᱚᱣᱟ ᱦᱟᱥᱯᱟᱛᱟᱞ ᱡᱟᱸᱦᱟ ᱢᱮᱱᱟᱜ ᱠᱟᱫᱟ ᱱᱚᱣᱟ ᱯᱩᱨᱟᱹ ᱥᱟᱯᱷᱟ ᱥᱟᱯᱷᱤ ᱫᱚᱦᱚᱭᱟᱞᱮ ᱟᱨ ᱡᱚᱛᱚ ᱠᱤᱪᱷᱩᱜᱮ ᱥᱟᱯᱷᱟ ᱥᱟᱯᱷᱤ ᱛᱟᱦᱮᱱᱟ ᱚᱱᱠᱟ ᱜᱮᱞᱮ ᱫᱚᱦᱚᱭᱟ ᱟᱨ ᱚᱱᱠᱟ ᱠᱟᱛᱮᱜ ᱜᱮ ᱨᱟᱱ ᱠᱚᱞᱮ ᱮᱢ ᱵᱟᱲᱟ ᱟᱠᱚ ᱜᱮᱭᱟ ᱚ ᱦᱮᱸ ᱦᱮᱸ ᱟᱹᱜᱩᱭᱮᱢ ᱞᱟᱹᱭᱢᱮ ᱞᱟᱹᱭ ᱟᱠᱚ ᱢᱮ ᱱᱚᱰᱮ ᱵᱷᱟᱹᱜᱤ ᱠᱚ ᱠᱚᱨᱟᱣᱟ ᱵᱷᱟᱹᱜᱤᱞᱮ ᱧᱮᱞ ᱠᱚᱣᱟ ᱵᱷᱟᱹᱜᱤᱞᱮ ᱪᱤᱠᱤᱛᱥᱟ ᱠᱚᱣᱟ ᱟᱨ ᱦᱤᱡᱩᱜ ᱢᱮ ᱟᱹᱜᱩᱭᱮᱢ ᱵᱮᱥᱚᱜ ᱟᱭ ᱦᱮᱸ ᱦᱮᱸ ᱦᱮᱸ ᱦᱮᱸ ᱦᱮᱸ ᱥᱚᱵ ᱥᱚᱢᱚᱭᱜᱮ ᱰᱟᱠᱛᱟᱨ ᱫᱚ ᱥᱟᱶ ᱛᱮᱜᱮ ᱠᱚ ᱛᱟᱦᱮᱱᱟ ᱟᱫᱚ ᱢᱟᱱᱮ ᱪᱮᱥᱴᱟᱭᱟᱞᱮ ᱡᱟᱦᱟ ᱛᱤᱱᱟᱹᱜ ᱵᱷᱟᱹᱜᱤ ᱥᱮ ᱪᱮᱴᱷᱟ ᱨᱩᱣᱟᱹᱲ ᱠᱚ ᱞᱟᱹᱜᱤᱫᱛᱮ ᱚᱱᱠᱟᱱᱟᱜ ᱪᱮᱥᱴᱟ ᱢᱮᱱᱟᱜ ᱛᱟᱞᱮᱭᱟ ᱟᱞᱮ ᱯᱟᱦᱴᱟ ᱠᱷᱚᱱ ᱦᱮᱸ ᱟᱨ ᱵᱮᱥᱤᱠᱷᱚᱱ ᱵᱟᱹᱧ ᱜᱚᱞᱯᱷᱚᱭᱫᱟ ᱞᱟᱹᱭ ᱫᱟᱹᱧ ᱟᱹᱜᱩᱭᱮᱢ ᱛᱟᱦᱚᱞᱮ ᱟᱢ ᱟᱭᱳ ᱞᱟᱹᱭᱟᱜ ᱛᱟᱦᱮᱜ ᱥᱮ ᱦᱮᱸ ᱦᱳᱭ ᱟᱪᱪᱷᱟ ᱦᱮᱸ ᱴᱷᱤᱠ ᱜᱮᱭᱟ ᱛᱚᱵᱮ ᱴᱷᱤᱠ ᱜᱮᱭᱟᱢᱟ ᱛᱟᱦᱚᱞᱮ ᱦᱮᱸ ᱦᱮᱸ